ᱤᱧ ᱫᱚ ᱦᱟᱹᱠᱩ ᱥᱟᱵ ᱤᱧ ᱥᱮᱲᱟᱣ ᱟᱠᱟᱫ ᱜᱮᱭᱟ ᱦᱟᱹᱠᱩ ᱥᱟᱵ ᱠᱚᱨᱛᱮ ᱜᱮᱞᱮ ᱢᱤᱫᱴᱮᱱ ᱵᱟᱹᱲᱥᱤ ᱰᱟᱝ ᱜᱟᱜ ᱦᱚᱪᱚᱭᱮᱭᱟ ᱵᱟᱹᱲᱥᱤ ᱰᱟᱝ ᱢᱟᱫ ᱢᱟᱜ ᱠᱟᱛᱮᱫ ᱵᱟᱹᱲᱥᱤ ᱰᱟᱝ ᱵᱮᱱᱟᱣ ᱦᱩᱭᱩᱜᱼᱟ ᱵᱟᱹᱲᱥᱤ ᱰᱟᱝ ᱵᱮᱱᱟᱣ ᱠᱟᱛᱮᱫ ᱥᱩᱛᱟᱹᱢ ᱟᱹᱜᱩ ᱦᱩᱭᱩᱜᱼᱟ ᱫᱚᱥᱯᱷᱩᱴ ᱜᱟᱱ ᱟᱨ ᱢᱤᱫᱴᱮᱱ ᱵᱟᱹᱲᱥᱤ ᱞᱟᱜᱟᱝᱜᱼᱟ ᱚᱱᱟᱨᱮ ᱪᱷᱤᱯ ᱠᱚ ᱞᱟᱜᱟᱜᱼᱟ ᱦᱮᱸ ᱚᱱᱟ ᱪᱷᱤᱯ ᱠᱚ ᱟᱨ ᱵᱟᱹᱲᱥᱤ ᱛᱚᱞ ᱟᱹᱰᱤ ᱠᱟᱡᱟᱠ ᱛᱮ ᱵᱮᱱᱟᱣ ᱠᱟᱛᱮᱫ ᱚᱱᱟᱛᱮ ᱦᱟᱹᱠᱩ ᱠᱚ ᱥᱟᱵᱚᱜᱼᱟ ᱟᱨ ᱜᱤᱫᱽᱨᱟᱹ ᱥᱚᱢᱚᱭ ᱫᱚ ᱦᱟᱹᱠᱩ ᱥᱟᱵ ᱤᱧ ᱪᱟᱞᱟᱣ ᱟᱠᱟᱱ ᱜᱮᱭᱟ ᱟᱨᱤᱧ ᱥᱟᱵ ᱟᱠᱟᱜ ᱠᱚᱜᱮᱭᱟ ᱡᱮᱢᱚᱱ ᱜᱚ ᱵᱟᱵᱟ ᱥᱟᱶ ᱟᱨ ᱮᱴᱟᱜ ᱢᱟᱨᱟᱝᱵᱟ ᱦᱚᱯᱚᱱᱵᱟ ᱩᱱᱠᱩ ᱥᱟᱶ ᱦᱚᱸ ᱪᱟᱞᱟᱣ ᱦᱩᱭ ᱟᱠᱟᱱ ᱜᱮᱭᱟ ᱜᱟᱰᱟ ᱥᱚᱰᱚᱜ ᱟᱨᱚ ᱮᱢᱚᱱ ᱛᱮᱭᱟᱜ ᱵᱟᱹᱫ ᱵᱟᱹᱭᱦᱟᱹᱲ ᱠᱚᱨᱮ ᱦᱚᱸ ᱵᱚᱨᱥᱟ ᱥᱚᱢᱚᱭ ᱦᱟᱹᱠᱩ ᱠᱚ ᱥᱟᱵ ᱦᱩᱭ ᱟᱠᱟᱱᱟ ᱚᱱᱟ ᱠᱚᱨᱮ ᱦᱚᱸᱧ ᱛᱟᱦᱮᱸ ᱠᱟᱱᱟ ᱟᱨ ᱟᱨ ᱜᱚ ᱵᱟᱵᱟ ᱥᱚᱢᱚᱭ ᱩᱱᱠᱩ ᱩᱠᱩ ᱪᱩᱠᱩ ᱠᱷᱚᱱ ᱫᱟᱹᱲ ᱠᱟᱛᱮᱫ ᱢᱟᱨᱟᱝᱵᱟ ᱥᱟᱛᱮᱜ ᱪᱟᱞᱟᱣ ᱦᱟᱹᱠᱩ ᱥᱟᱵ ᱪᱟᱞᱟᱣ ᱦᱩᱭ ᱟᱠᱟᱱᱟ ᱟᱨ ᱵᱟᱠᱷᱟᱡ ᱱᱚᱣᱟᱜᱮ ᱤᱧᱤᱧ ᱢᱮᱱ ᱮᱫᱟ